ᱤᱧ ᱢᱤᱫᱴᱟᱝ ᱡᱤᱱᱥ ᱯᱮᱱᱴ ᱤᱧ ᱠᱤᱨᱤᱧ ᱠᱮᱫᱟ ᱟᱹᱰᱤ ᱵᱷᱟᱹᱜᱤ ᱢᱚᱡᱽ ᱜᱤᱧ ᱟᱹᱭᱠᱟᱹᱣᱮᱫᱟ ᱱᱚᱣᱟ ᱦᱚᱨᱚᱜ ᱱᱤᱭᱟᱹ ᱵᱟᱝ ᱚᱲᱮᱡᱚᱜ ᱠᱟᱱᱟ ᱵᱟᱝ ᱪᱷᱟᱲᱟᱜ ᱠᱟᱱᱟ ᱠᱟᱞᱟᱨ ᱠᱚ ᱟᱨ ᱢᱟᱨᱮ ᱫᱷᱟᱹᱵᱤᱡ ᱦᱚᱸ ᱟᱹᱰᱤ ᱪᱮᱦᱨᱟ ᱞᱩᱵᱩᱭ ᱞᱩᱵᱩᱭ ᱪᱤᱠᱟᱹᱲ ᱜᱮ ᱵᱩᱡᱷᱟᱹᱜ ᱠᱟᱱᱟ ᱛᱚ ᱚᱱᱟ ᱞᱮᱠᱟᱛᱮ ᱱᱚᱣᱟ ᱡᱤᱱᱥ ᱟᱹᱰᱤ ᱵᱷᱟᱹᱜᱤ ᱜᱤᱧ ᱢᱮᱛᱟᱜ ᱠᱟᱱᱟ ᱟᱹᱰᱤ ᱡᱟᱦᱟᱸᱭ ᱠᱳᱢᱯᱟᱱᱤ ᱵᱮᱱᱟᱣ ᱠᱟᱫᱟᱭ ᱟᱹᱰᱤ ᱵᱷᱟᱹᱜᱤ ᱵᱮᱱᱟᱣ ᱠᱟᱫᱟᱭ ᱟᱹᱰᱤ ᱠᱮᱴᱮᱡ ᱟᱹᱰᱤ ᱥᱟᱨᱦᱟᱣᱱᱟᱜ ᱡᱤᱱᱥ ᱠᱟᱱᱟ ᱚᱱᱟ ᱞᱟᱹᱜᱤᱫ ᱛᱮ ᱟᱹᱰᱤ ᱵᱷᱟᱹᱜᱤᱧ ᱟᱹᱭᱠᱟᱹᱣᱮᱫᱟ ᱱᱚᱣᱟ ᱡᱤᱱᱥ ᱦᱚᱨᱚ ᱠᱟᱛᱮᱫ ᱵᱮᱵᱚᱦᱟᱨ ᱠᱟᱛᱮᱫ ᱟᱹᱰᱤ ᱢᱚᱡᱽ ᱜᱮᱭᱟ ᱟᱹᱰᱤ ᱫᱤᱱ ᱫᱷᱟᱹᱵᱤᱡ ᱦᱚᱸ ᱠᱟᱞᱟᱨ ᱜᱮ ᱵᱟᱝ ᱪᱷᱟᱰᱟᱜ ᱠᱟᱱ ᱛᱤᱧᱟ